ᱦᱮᱞᱳ ᱦᱮᱸ ᱦᱮᱸ ᱞᱟᱹᱭ ᱢᱮ ᱚᱻ ᱟᱪᱪᱷᱟ ᱱᱤᱛ ᱜᱤᱧ ᱞᱟᱹᱭᱟᱢ ᱠᱟᱱᱟ ᱴᱚᱞᱟ ᱠᱚ ᱱᱮᱛᱟᱨ ᱫᱚ ᱯᱨᱚᱛᱛᱮᱠ ᱴᱚᱞᱟ ᱨᱮᱜᱮ ᱟᱥᱟ ᱠᱩᱨᱢᱤ ᱢᱮᱱᱟᱜ ᱟᱠᱟᱫ ᱠᱚᱣᱟ ᱛᱚ ᱱᱚᱶᱟ ᱠᱚ ᱨᱳᱜᱽ ᱧᱮᱞ ᱞᱟᱹᱜᱤᱫ ᱡᱮ ᱵᱤᱵᱷᱤᱱᱱᱚ ᱨᱚᱠᱚᱢ ᱨᱳᱜᱽ ᱠᱚᱠᱚ ᱧᱮᱞ ᱠᱚᱣᱟ ᱡᱮᱢᱚᱱ ᱜᱤᱫᱽᱨᱟᱹ ᱠᱚᱠᱚ ᱧᱮᱞ ᱠᱚᱣᱟ ᱛᱟᱨᱯᱚᱨᱮ ᱚᱠᱚᱭ ᱪᱮᱫ ᱨᱳᱜᱽ ᱨᱮ ᱢᱮᱱᱟᱭᱟ ᱛᱟᱨᱯᱚᱨᱮ ᱢᱟᱱᱮ ᱵᱩᱰᱤᱜᱷᱟᱹᱨᱤ ᱚᱠᱚᱭ ᱛᱤᱱᱟᱹᱜ ᱫᱤᱱᱮ ᱠᱷᱩᱜ ᱮᱫᱟ ᱚᱱᱟ ᱠᱚ ᱥᱟᱱᱟᱢ ᱩᱱᱠᱩ ᱟᱥᱟ ᱠᱩᱨᱢᱤ ᱠᱚ ᱧᱮᱞᱟ ᱟᱫᱚ ᱩᱱᱠᱩ ᱟᱥᱟ ᱠᱩᱨᱢᱤ ᱡᱩᱫᱤ ᱩᱱᱠᱩ ᱥᱟᱶ ᱡᱩᱫᱤ ᱵᱟᱠᱚ ᱪᱟᱞᱟᱜ ᱠᱷᱟᱱ ᱟᱥᱟ ᱠᱩᱨᱢᱤ ᱡᱩᱫᱤ ᱴᱟᱞᱟ ᱨᱮᱱᱮ ᱛᱟᱦᱮᱱᱚᱜ ᱠᱷᱟᱱ ᱛᱟᱞᱦᱮ ᱩᱱᱤ ᱴᱷᱮᱱ ᱯᱷᱳᱱ ᱠᱟᱛᱮᱫ ᱡᱷᱚᱛᱚ ᱯᱚᱨᱟᱢᱚᱨᱥᱚᱢ ᱦᱟᱛᱟᱣ ᱫᱟᱲᱮᱭᱟᱜᱼᱟ ᱡᱮ ᱫᱤᱫᱤ ᱟᱹᱰᱤ ᱫᱤᱱ ᱠᱷᱚᱱᱤᱧ ᱠᱷᱳᱜ ᱮᱫᱟ ᱛᱟᱞᱦᱮ ᱱᱤᱭᱟᱹ ᱫᱚ ᱪᱮᱫ ᱦᱩᱭ ᱫᱟᱲᱮᱭᱟᱜ ᱛᱤᱧᱟ ᱩᱱᱠᱩᱢ ᱠᱩᱞᱤ ᱫᱟᱲᱮᱭᱟᱠᱚᱣᱟ ᱦᱮᱸ ᱦᱩᱸ ᱟᱨ ᱢᱫᱴᱮᱱ ᱤᱧ ᱞᱟᱹᱭᱟᱢ ᱠᱟᱱᱟ ᱡᱮ ᱱᱤᱭᱟᱹ ᱠᱷᱩᱜ ᱫᱚ ᱟᱢ ᱫᱚ ᱡᱩᱫᱤ ᱵᱟᱨ ᱥᱚᱯᱛᱟᱦᱚ ᱠᱷᱚᱱᱟᱜ ᱵᱤᱥᱤᱢ ᱠᱷᱩᱜ ᱮᱫ ᱠᱷᱟᱱ ᱛᱟᱞᱦᱮ ᱱᱚᱶᱟ ᱫᱚ ᱢᱤᱫᱴᱮᱱ ᱴᱤ ᱵᱤ ᱨᱮᱭᱟᱜ ᱞᱚᱠᱠᱷᱚᱱ ᱦᱩᱭ ᱫᱟᱲᱮᱭᱟᱜᱼᱟ ᱟᱫᱚ ᱚᱱᱟᱛᱤᱧ ᱞᱟᱹᱭᱟᱢ ᱠᱟᱱᱟ ᱡᱮ ᱟᱥᱟ ᱠᱩᱨᱢᱤ ᱦᱮᱱᱟᱜ ᱟᱠᱟᱜ ᱠᱚᱣᱟ ᱩᱱᱠᱩᱢ ᱞᱟᱹᱭᱟᱠ ᱠᱷᱟᱱ ᱩᱱᱠᱩ ᱜᱮ ᱥᱟᱱᱟᱢ ᱵᱮᱵᱚᱥᱛᱟ ᱠᱚ ᱞᱟᱹᱭᱟᱢᱟ ᱱᱮᱛᱟᱨ ᱫᱚ ᱟᱞᱮ ᱫᱚ ᱰᱟᱠᱛᱟᱨ ᱫᱚ ᱟᱹᱛᱩ ᱫᱚ ᱵᱟᱞᱮ ᱥᱮᱱᱚᱜᱼᱟ ᱛᱚ ᱚᱱᱟ ᱞᱟᱹᱜᱤᱫ ᱛᱮᱜᱮ ᱩᱱᱠᱩ ᱟᱥᱟ ᱠᱩᱨᱢᱤ ᱦᱮᱱᱟᱜ ᱟᱠᱟᱫ ᱠᱚᱣᱟ ᱩᱱᱠᱩ ᱥᱟᱱᱟᱢ ᱨᱤᱯᱳᱨᱴ ᱠᱚ ᱞᱟᱹᱭᱟᱞᱮᱭᱟ ᱦᱮᱸ ᱴᱷᱤᱠ ᱜᱮᱭᱟ